ᱥᱤᱢ ᱥᱩᱠᱨᱤ ᱟᱹᱥᱩᱞ ᱠᱟᱛᱮᱫ ᱫᱚ ᱟᱹᱰᱤ ᱯᱷᱟᱭᱫᱟ ᱜᱮ ᱢᱮᱱᱟᱜᱼᱟ ᱡᱮᱢᱚᱱ ᱥᱤᱢ ᱦᱚᱸ ᱵᱤᱞᱤᱭᱟᱠᱚ ᱟᱨ ᱵᱤᱞᱤ ᱵᱟᱢ ᱡᱚᱢ ᱞᱮᱠᱷᱟᱡ ᱵᱟᱝ ᱱᱚᱥᱴᱚ ᱞᱮᱱᱠᱷᱟᱡ ᱢᱤᱫᱴᱮᱡ ᱥᱤᱢ ᱜᱮ ᱤᱱᱠᱟ ᱪᱳᱫᱽᱫᱳᱴᱤ ᱯᱚᱱᱨᱚᱴᱤ ᱠᱚ ᱵᱤᱞᱤᱭᱟ ᱟᱨ ᱵᱤᱞᱤ ᱦᱚᱯᱚᱱ ᱠᱟᱛᱮᱫ ᱩᱱᱠᱩ ᱥᱤᱢ ᱢᱚᱡᱽᱛᱮ ᱡᱚᱜᱟᱣ ᱡᱚᱛᱚᱱ ᱠᱟᱛᱮᱫ ᱡᱩᱫᱤᱢ ᱡᱚᱜᱟᱣ ᱫᱟᱲᱮ ᱠᱚᱠᱷᱟᱡ ᱛᱟᱦᱚᱞᱮ ᱚᱱᱟᱨᱮ ᱯᱨᱚᱯᱷᱤᱴ ᱢᱮᱱᱟᱜᱼᱟ ᱥᱤᱢ ᱜᱮᱢ ᱟᱹᱠᱷᱨᱤᱧᱮᱭᱟ ᱟᱨ ᱱᱚᱛᱮ ᱡᱚᱫᱤ ᱟᱞᱮ ᱱᱤᱛᱚᱜ ᱱᱤᱭᱟᱹ ᱟᱰᱮᱯᱟᱥᱮ ᱨᱮ ᱡᱚᱛᱚ ᱦᱚᱲ ᱠᱚ ᱢᱮᱱᱟ ᱥᱤᱢ ᱟᱹᱥᱩᱞ ᱥᱤᱢ ᱥᱩᱠᱨᱤ ᱟᱹᱥᱩᱞ ᱫᱚ ᱞᱟᱵᱽ ᱜᱮᱭᱟ ᱪᱮᱫᱟᱜ ᱡᱮ ᱩᱱᱠᱩ ᱟᱹᱥᱩᱞ ᱞᱮᱠᱚ ᱠᱷᱟᱡ ᱠᱤᱪᱷᱩ ᱴᱟᱠᱟ ᱦᱤᱡᱩᱜᱼᱟ ᱚᱱᱟ ᱠᱷᱟᱹᱛᱤᱨ ᱛᱮ ᱥᱤᱢ ᱥᱩᱠᱨᱤ ᱟᱹᱥᱩᱞ ᱫᱚ ᱡᱚᱛᱚ ᱦᱚᱲ ᱠᱚ ᱨᱮᱵᱮᱱ ᱜᱮᱭᱟ ᱱᱤᱛ ᱦᱚᱸ ᱚᱠᱚᱭ ᱠᱚᱨᱮᱱ ᱵᱟᱹᱱᱩᱜ ᱠᱚᱣᱟ ᱩᱱᱠᱩ ᱦᱚᱸᱠᱚ ᱢᱮᱱᱫᱟ ᱡᱮᱢᱚᱱ ᱵᱮᱠᱟᱨ ᱜᱮ ᱢᱮᱱᱟᱜ ᱠᱚᱣᱟ ᱩᱱᱠᱩ ᱵᱟᱠᱚ ᱟᱹᱥᱩᱞ ᱠᱟᱜ ᱠᱚᱣᱟ ᱵᱟᱹᱱᱩᱜ ᱠᱚᱛᱟ ᱠᱚᱣᱟ ᱩᱱᱠᱩ ᱦᱚᱸᱠᱚ ᱢᱮᱱᱫᱟ ᱟᱞᱮ ᱦᱚᱸ ᱥᱤᱢ ᱥᱩᱠᱨᱤᱞᱮ ᱟᱹᱥᱩᱞ ᱠᱚᱣᱟ ᱟᱨ ᱱᱤᱛᱚᱜ ᱱᱚᱜᱼᱚᱭ ᱥᱤᱢ ᱥᱩᱠᱨᱤ ᱟᱹᱥᱩᱞ ᱠᱟᱛᱮᱫ ᱠᱤᱪᱷᱩ ᱯᱷᱟᱭᱫᱟ ᱦᱮᱱᱟᱜᱼᱟ ᱦᱮᱱᱟᱜᱼᱟ ᱡᱮᱢᱚᱱ ᱵᱤᱱᱟᱹ ᱩᱱᱟᱹᱜ ᱵᱟᱝ ᱠᱷᱟᱴᱟᱜ ᱦᱩᱭᱩᱜ ᱠᱟᱱᱟ ᱱᱩᱠᱩ ᱯᱤᱪᱷᱚᱱ ᱨᱮ ᱟᱨ ᱱᱩᱠᱩ ᱴᱟᱠᱟ ᱦᱤᱡᱩᱜ ᱨᱳᱡᱽᱜᱟᱨ ᱦᱩᱭᱩᱜ ᱠᱟᱱᱟ ᱩᱱᱟᱹᱜ ᱠᱷᱟᱹᱴᱟᱹᱱᱤ ᱵᱟᱹᱱᱩᱜᱼᱟ ᱡᱮ ᱩᱱᱠᱩ ᱡᱮ ᱥᱚᱢᱚᱭ ᱢᱚᱛᱚᱱ ᱡᱚᱢ ᱮᱢᱚᱜ ᱦᱩᱭᱩᱜ ᱠᱟᱱᱟ ᱥᱮ ᱵᱟᱝ ᱠᱟᱹᱴᱤᱡ ᱡᱚᱠᱷᱚᱡ ᱡᱚᱠᱷᱚᱱ ᱠᱚ ᱛᱟᱦᱮᱱᱟ ᱛᱚᱠᱷᱚᱱ ᱜᱮ ᱡᱚᱢ ᱮᱢᱟᱣᱠᱚ ᱦᱩᱭᱩᱜᱼᱟ ᱞᱟᱹᱴᱩ ᱠᱟᱛᱮᱫ ᱫᱚ ᱩᱱᱠᱩ ᱫᱚ ᱟᱠᱚ ᱛᱮᱜᱮ ᱠᱚ ᱟᱹᱥᱩᱞᱚᱜ ᱠᱟᱱᱟ ᱟᱠᱚ ᱛᱮᱜᱮ ᱟᱹᱥᱩᱞ ᱠᱟᱛᱮᱫ ᱠᱚ ᱡᱚᱢᱫᱟ ᱚᱱᱟ ᱠᱷᱟᱹᱛᱤᱨ ᱛᱮ ᱩᱱᱠᱩ ᱫᱚ ᱱᱤᱛᱚᱜ ᱫᱚ ᱧᱮᱞ ᱦᱚᱸ ᱵᱟᱝ ᱦᱩᱭᱩᱜᱼᱟ ᱥᱮᱛᱟᱜ ᱠᱚ ᱟᱹᱭᱩᱵ ᱠᱚ ᱵᱚᱞᱚᱜᱼᱟ ᱥᱮᱛᱟᱜ ᱠᱚ ᱩᱰᱩᱝ ᱚᱜᱼᱟ ᱠᱚ ᱚᱠᱟ ᱥᱮᱡ ᱪᱚᱠᱚ ᱪᱟᱞᱟᱣᱱᱟ ᱟᱠᱚ ᱛᱮᱜᱮ ᱩᱱᱠᱩ ᱫᱚ ᱟᱠᱚᱣᱟᱜ ᱱᱟᱞᱦᱟ ᱵᱚᱨᱥᱟ ᱠᱟᱛᱮᱫ ᱠᱚ ᱟᱹᱥᱩᱞᱚᱜ ᱠᱟᱱᱟ ᱟᱨ ᱟᱢᱫᱚ ᱧᱮᱧᱮᱞ ᱦᱚᱸ ᱞᱟᱜᱟᱣᱢᱟ ᱟᱨ ᱩᱱᱠᱩ ᱡᱮᱴᱟ ᱢᱮᱱᱟᱜ ᱠᱚᱣᱟ ᱢᱮᱨᱚᱢ ᱥᱩᱠᱨᱤ ᱩᱱᱠᱩ ᱫᱚ ᱧᱮᱞ ᱞᱟᱜᱟᱜ ᱜᱮᱭᱟ ᱩᱱᱠᱩ ᱫᱚ ᱦᱚᱲ ᱵᱟᱠᱚ ᱤᱭᱟᱹ ᱫᱟᱲᱮᱭᱟᱜᱼᱟ ᱩᱱᱠᱩ ᱫᱚ ᱧᱮᱧᱮᱞ ᱞᱟᱜᱟᱜᱼᱟ ᱡᱮᱢᱚᱱ ᱟᱲᱟᱜ ᱠᱟᱭ ᱠᱷᱟᱡ ᱫᱚ ᱦᱚᱲᱟᱜ ᱯᱷᱚᱥᱚᱞᱮ ᱡᱚᱢᱟ ᱟᱨᱮᱢ ᱛᱚᱞ ᱠᱟᱭ ᱠᱷᱟᱡ ᱫᱚ ᱱᱤᱡᱮᱨ ᱱᱤᱡᱮᱨ ᱧᱮᱧᱮᱞ ᱦᱩᱭᱩᱜᱼᱟ ᱚᱱᱟ ᱠᱷᱟᱹᱛᱤᱨ ᱛᱮ ᱩᱱᱠᱩ ᱫᱚ ᱧᱮᱧᱮᱞ ᱞᱟᱜᱟᱜᱼᱟ ᱟᱨ ᱩᱱᱠᱩ ᱥᱤᱢ ᱠᱚ ᱜᱮᱰᱮ ᱠᱚ ᱩᱱᱠᱩ ᱫᱚ ᱧᱮᱧᱮᱞ ᱵᱟᱝ ᱞᱟᱜᱟᱜᱼᱟ